ᱞᱟᱦᱟᱛᱮ ᱡᱮᱢᱚᱱ ᱦᱳᱲᱳ ᱪᱟᱥ ᱦᱳᱭᱳᱜ ᱠᱟᱱ ᱛᱟᱦᱮᱸᱫᱼᱟ ᱜᱟᱪᱷᱤ ᱛᱩᱫ ᱠᱟᱛᱮᱫ ᱠᱚ ᱡᱮᱢᱚᱱ ᱠᱚ ᱨᱚᱦᱚᱭ ᱮᱫ ᱛᱟᱦᱮᱸᱫᱼᱟ ᱱᱮᱛᱟᱨ ᱦᱚᱸ ᱦᱳᱲᱳ ᱚᱝᱠᱟ ᱠᱚ ᱨᱚᱦᱚᱭ ᱫᱟ ᱜᱟᱪᱷᱤ ᱛᱩᱫ ᱠᱟᱛᱮᱫ ᱠᱚ ᱨᱚᱦᱚᱭᱫᱟ ᱠᱳᱱᱳ ᱟᱡᱽ ᱚᱵᱽᱫᱤ ᱢᱟᱱᱮ ᱚᱱᱟ ᱫᱚ ᱵᱟᱝ ᱯᱚᱨᱤᱵᱚᱨᱛᱚᱱ ᱟᱠᱟᱱᱟ ᱚᱱᱟ ᱜᱮ ᱢᱟᱱᱮ ᱠᱚᱱᱚ ᱚᱨᱤᱵᱚᱨᱛᱚᱱ ᱫᱚ ᱵᱟᱝ ᱦᱳᱭ ᱠᱟᱱᱟ ᱚᱝᱠᱟ ᱟᱨᱤᱪᱟᱞᱤ ᱛᱮᱠᱚ ᱨᱚᱦᱚᱭ ᱪᱟᱞᱟᱜ ᱠᱟᱱᱟ